ᱜᱚᱢᱠᱮ ᱡᱚᱦᱟᱨᱜᱮ ᱤᱧ ᱵᱟᱸᱠᱩᱲᱟ ᱠᱷᱚᱱᱤᱧ ᱞᱟᱹᱭᱫᱟ ᱱᱚᱣᱟ ᱠᱤ ᱵᱤᱥᱱᱩ ᱯᱨᱤᱭᱟ ᱨᱮᱥᱴᱩᱨᱮᱱᱴ ᱠᱟᱱᱟ

ᱟᱹᱰᱤ ᱱᱟᱯᱟᱭ ᱠᱟᱛᱷᱟ ᱟᱪᱪᱷᱟ ᱛᱤᱱᱟᱹᱜ ᱚᱠᱛᱚ ᱛᱤᱧ ᱥᱮᱱ ᱞᱮᱱᱠᱷᱟᱱ ᱦᱩᱭᱩᱜᱼᱟ

ᱢᱤᱫᱥᱟᱭ ᱵᱷᱤᱛᱨᱤ ᱨᱮ ᱦᱩᱭᱩᱜᱼᱟ ᱟᱪᱪᱷᱟ ᱴᱷᱤᱠ ᱴᱷᱤᱠ ᱟᱹᱰᱤ ᱟᱭᱢᱟ ᱥᱟᱨᱦᱟᱣ ᱜᱚᱢᱠᱮ ᱟᱲᱟᱭ ᱴᱟᱲᱟᱝ ᱛᱮᱧ ᱥᱮᱴᱮᱨᱚᱜ ᱠᱟᱱᱟ ᱦᱳᱭ ᱢᱟ ᱡᱚᱦᱟᱨ ᱜᱮ